ᱤᱧᱟᱹᱜ ᱯᱩᱭᱞᱩ ᱯᱷᱳᱴᱳᱜᱨᱟᱯᱷᱤ ᱫᱚ ᱤᱧ ᱵᱟᱵᱟ ᱟᱭᱳ ᱛᱟᱠᱤᱱ ᱠᱤᱱ ᱛᱟᱦᱮᱸ ᱠᱟᱱᱟ ᱩᱱᱠᱤᱱ ᱯᱷᱳᱴᱳ ᱠᱟᱛᱮ ᱤᱧ ᱟᱹᱰᱤ ᱠᱩᱥᱤᱧ ᱵᱩᱡᱷᱟᱹᱣ ᱠᱟᱜᱼᱟ ᱛᱟᱦᱮᱸᱫᱚ ᱟᱨ ᱤᱧ ᱱᱚᱝᱠᱟ ᱜᱤᱧ ᱡᱟᱦᱟᱸ ᱪᱮ ᱡᱟᱦᱟᱸ ᱛᱤᱥᱚᱜ ᱜᱤᱧ ᱯᱷᱳᱴᱳᱜᱨᱟᱯᱷᱤ ᱢᱟ ᱤᱧ ᱵᱟᱵᱟ ᱟᱭᱳ ᱛᱟᱠᱤᱱ ᱜᱤᱧ ᱯᱷᱳᱴᱳ ᱠᱤᱱ ᱢᱟ ᱦᱟᱲᱟᱢ ᱵᱩᱲᱦᱤ ᱠᱟᱛᱮᱫ ᱩᱱᱠᱤᱱ ᱜᱤᱧ ᱧᱮᱞ ᱠᱤᱱ ᱢᱟ ᱩᱱᱠᱤᱱ ᱠᱤᱱ ᱛᱟᱦᱮᱱ ᱢᱟ ᱟᱹᱞᱤᱧ ᱥᱟᱶᱛᱮ ᱟᱞᱮ ᱥᱟᱶᱛᱮ ᱟᱨ ᱢᱮᱱᱠᱷᱟᱱ ᱫᱚ ᱪᱮᱫ ᱦᱚᱸ ᱵᱟᱝᱜᱮ ᱡᱟᱦᱟᱱᱟᱜ ᱜᱤᱧ ᱯᱷᱳᱴᱳᱭᱟ ᱤᱧ ᱤᱧ ᱵᱟᱵᱟ ᱟᱭᱳ ᱛᱟᱠᱤᱱ ᱜᱤᱧ ᱯᱷᱳᱴᱳ ᱠᱤᱱ ᱢᱟ ᱟᱨ ᱛᱤᱱᱟᱹᱜ ᱩᱢᱮᱨᱤᱧ ᱯᱷᱳᱴᱳ ᱞᱮᱫ ᱠᱤᱱᱟ ᱚᱱᱟ ᱫᱚ ᱤᱧ ᱥᱳᱞᱳ ᱥᱟᱞ ᱩᱢᱮᱨ ᱨᱤᱧ ᱯᱷᱳᱴᱳ ᱞᱮᱫ ᱠᱤᱱ ᱛᱟᱦᱮᱸᱫᱚ ᱮᱱᱠᱷᱟᱱ ᱟᱹᱰᱤ ᱨᱟᱹᱥᱠᱟᱹᱧ ᱵᱩᱡᱷᱟᱹᱣ ᱞᱮᱜᱼᱟ ᱟᱹᱰᱤ ᱠᱩᱥᱤᱧ ᱵᱩᱡᱷᱟᱹᱣ ᱞᱮᱜᱼᱟ ᱤᱧᱟᱹᱜ ᱯᱳᱭᱞᱳ ᱯᱷᱳᱴᱳᱜᱨᱟᱯᱷᱤ ᱢᱮᱱᱠᱷᱟᱱ ᱫᱚ ᱤᱧ ᱩᱭᱦᱟᱹᱨ ᱫᱚᱦᱚᱭᱟᱹᱧ ᱦᱟᱲᱟᱢ ᱠᱟᱛᱮᱫ ᱵᱩᱰᱷᱤ ᱠᱟᱛᱮᱫ ᱡᱟᱦᱟᱸ ᱜᱮ ᱢᱮᱱᱠᱷᱟᱱ ᱫᱚ ᱱᱚᱠᱟ ᱜᱤᱧ ᱪᱟᱦᱟᱜ ᱟᱥᱮ ᱱᱩᱠᱩ ᱟᱨ ᱪᱮᱫ ᱦᱚᱸ ᱵᱟᱝᱜᱮ ᱢᱮᱱᱠᱷᱟᱱ ᱫᱚ ᱤᱧ ᱫᱚ ᱱᱤᱭᱟᱹᱜᱤᱧ ᱠᱩᱥᱤᱭᱟᱜᱼᱟ ᱥᱮᱧ ᱯᱷᱳᱴᱳ ᱞᱮᱫ ᱠᱤᱱᱟ ᱢᱮᱱᱛᱮ ᱯᱩᱭᱞᱩ ᱤᱧᱟᱹᱜ ᱯᱷᱳᱱ ᱛᱮ ᱟᱭᱳ ᱵᱟᱵᱟᱧ ᱯᱷᱳᱴᱳ ᱞᱮᱫ ᱠᱤᱱᱟ ᱢᱮᱱᱛᱮᱱ ᱟᱹᱰᱤ ᱠᱩᱥᱤᱧ ᱵᱩᱡᱷᱟᱹᱣ ᱞᱮᱜᱼᱟ ᱟᱨ ᱱᱚᱝᱠᱟ ᱜᱮ ᱠᱩᱥᱤᱧ ᱵᱩᱡᱷᱟᱹᱣ ᱫᱚᱦᱚᱭ ᱢᱟ ᱟᱨ ᱥᱟᱶᱛᱮ ᱠᱤᱱ ᱛᱟᱦᱮᱱ ᱢᱟ ᱱᱤᱠᱟ ᱜᱮᱧ ᱠᱩᱥᱤᱭᱟᱜᱼᱟ ᱱᱤᱭᱟᱹᱜᱤᱧ ᱪᱟᱦᱟᱜᱼᱟ